ᱦᱳᱭ ᱨᱤᱛᱩ ᱢᱟ ᱟᱹᱰᱤ ᱞᱮᱠᱟ ᱨᱟᱵᱟᱝ ᱨᱤᱛᱩ ᱥᱤᱛᱩᱝ ᱨᱤᱛᱩ ᱡᱮ ᱦᱟᱣᱦᱮᱫ ᱨᱤᱛᱩ ᱟᱫᱚ ᱤᱧᱫᱚ ᱥᱤᱛᱩᱝ ᱨᱤᱛᱩ ᱜᱮ ᱢᱟᱢᱟ ᱚᱲᱟᱜ ᱫᱚᱧ ᱪᱟᱞᱟᱜᱼᱟ ᱡᱮ ᱢᱟᱢᱟ ᱚᱲᱟᱜ ᱫᱚ ᱵᱩᱨᱩ ᱫᱤᱥᱟᱹᱢ ᱠᱟᱱᱟ ᱟᱨ ᱚᱸᱰᱮ ᱪᱟᱞᱟᱣ ᱠᱟᱛᱮ ᱢᱟᱢᱟ ᱟᱭᱳᱼᱢᱟᱢᱟ ᱵᱟᱵᱟ ᱛᱟᱠᱚ ᱥᱟᱶ ᱛᱟᱦᱮᱱᱟᱹᱧ ᱟᱨ ᱚᱸᱰᱮ ᱪᱟᱞᱟᱣ ᱠᱟᱛᱮ ᱫᱚ ᱫᱤᱱ ᱜᱮ ᱟᱞᱮ ᱫᱚ ᱵᱩᱨᱩ ᱠᱚᱞᱮ ᱪᱟᱞᱟᱜᱼᱟ ᱟᱨ ᱵᱩᱨᱩ ᱨᱮ ᱪᱟᱞᱟᱣ ᱠᱟᱛᱮ ᱥᱟᱠᱟᱢ ᱠᱚᱞᱮ ᱦᱮᱡᱟ ᱥᱟᱦᱟᱱ ᱠᱚᱞᱮ ᱢᱟᱜᱟ ᱟᱨ ᱡᱟᱦᱟᱸᱜᱮ ᱛᱤᱨᱤᱞ ᱠᱚ ᱛᱟᱨᱚᱵ ᱠᱚ ᱦᱚᱸᱞᱮ ᱛᱤᱭᱳᱜᱟ ᱟᱨ ᱚᱱᱟᱠᱚ ᱛᱤᱭᱳᱜ ᱠᱟᱛᱮ ᱫᱚ ᱚᱲᱟᱜ ᱞᱮ ᱦᱤᱡᱩᱜᱼᱟ ᱦᱮᱡ ᱠᱟᱛᱮ ᱦᱚᱸ ᱡᱚᱛᱚ ᱠᱚᱜᱮ ᱢᱤᱫ ᱴᱷᱮᱱ ᱦᱮᱡ ᱠᱟᱛᱮ ᱡᱟᱦᱟᱸ ᱚᱱᱟ ᱛᱟᱨᱚᱵ ᱵᱤᱞᱤ ᱠᱚᱞᱮ ᱟᱹᱜᱩ ᱠᱟᱜᱼᱟ ᱚᱱᱟ ᱠᱚᱞᱮ ᱡᱚᱢᱟ ᱟᱨ ᱚᱱᱠᱟᱛᱮ ᱫᱤᱱ ᱫᱚ ᱵᱤᱛᱟᱹᱜᱼᱟ ᱟᱨ ᱛᱟᱨᱟᱥᱤᱧ ᱵᱮᱲᱟ ᱫᱚ ᱢᱟᱢᱚ ᱟᱭᱳ ᱛᱟᱠᱳ ᱥᱟᱶ ᱟᱲᱟᱜ ᱥᱤᱫ ᱞᱮ ᱪᱟᱞᱟᱜᱼᱟ ᱟᱨ ᱚᱸᱰᱮ ᱠᱷᱚᱱ ᱢᱟᱴᱷᱟ ᱟᱲᱟᱜ ᱥᱟᱹᱨᱩ ᱟᱲᱟᱜ ᱚᱱᱠᱟᱜᱮ ᱟᱹᱰᱤᱜᱟᱱ ᱟᱲᱟᱜ ᱞᱮ ᱟᱹᱜᱩᱭᱟ ᱟᱨ ᱨᱟᱵᱟᱝ ᱫᱤᱱ ᱥᱮᱴᱮᱨ ᱞᱮᱱᱠᱷᱟᱱ ᱫᱚ ᱟᱞᱮ ᱫᱚ ᱵᱟᱲᱜᱮ ᱠᱚᱨᱮ ᱫᱟᱠᱟ ᱠᱚᱞᱮ ᱡᱚᱢᱟ ᱡᱮ ᱡᱟᱦᱟᱨᱮ ᱥᱤᱛᱩᱝ ᱵᱟᱡᱟᱜᱼᱟ ᱵᱩᱨᱩ ᱫᱤᱥᱚᱢ ᱫᱚ ᱜᱟᱡᱟᱲ ᱜᱮ ᱛᱟᱦᱮᱱᱟ ᱚᱱᱟᱛᱮ ᱵᱟᱲᱜᱮ ᱠᱚᱨᱮ ᱦᱚᱸ ᱩᱢᱩᱞ ᱜᱮ ᱛᱟᱦᱮᱱᱟ ᱡᱟᱦᱟᱸ ᱠᱚᱨᱮ ᱥᱤᱛᱩᱝ ᱵᱟᱡᱟᱜᱼᱟ ᱚᱱᱟ ᱠᱚᱨᱮ ᱜᱮ ᱫᱟᱠᱟ ᱠᱚᱦᱚᱸᱞᱮ ᱡᱚᱢᱟ ᱟᱨ ᱥᱤᱛᱩᱝ ᱫᱤᱱ ᱫᱚ ᱟᱞᱮ ᱫᱚ ᱟᱹᱰᱤ ᱦᱮᱢᱟᱞ ᱩᱢᱩᱞ ᱜᱮ ᱵᱩᱡᱷᱟᱹᱜᱼᱟ ᱨᱟᱵᱟᱝ ᱫᱤᱱ ᱠᱷᱚᱱ ᱫᱚ ᱟᱹᱰᱤ ᱪᱮᱦᱨᱟ ᱥᱤᱛᱩᱝ ᱫᱤᱱᱜᱮ ᱵᱩᱡᱷᱟᱹᱜᱼᱟ ᱚᱸᱰᱮ ᱫᱚ